ᱤᱧᱟᱹᱜ ᱵᱟᱜᱟᱱ ᱨᱮ ᱥᱤᱠᱲᱤᱡ ᱛᱟᱹᱨᱩᱵ ᱡᱤᱱᱛᱤ ᱯᱤᱯᱲᱤ ᱮᱢᱟᱱ ᱦᱟᱹᱛᱤ ᱜᱚᱱᱰᱟᱨ ᱱᱮᱭᱢᱟᱱ ᱛᱟᱠᱚ ᱡᱚᱛᱚᱱ ᱚᱠᱛᱚ ᱮᱢᱚᱱ ᱟᱱᱟᱴ ᱨᱤᱧ ᱯᱟᱲᱟᱣ ᱮᱱᱟ ᱪᱮᱫᱟᱜ ᱥᱮ ᱵᱟᱜᱟᱱ ᱦᱚᱸ ᱠᱟᱹᱴᱤᱡ ᱦᱚᱯᱚᱱ ᱧᱚᱜ ᱜᱮ ᱛᱟᱦᱮᱸ ᱠᱟᱱ ᱛᱤᱧᱟᱹ ᱵᱟᱜᱟᱱ ᱟᱥᱛᱮ ᱟᱥᱛᱮᱧ ᱢᱟᱨᱟᱝ ᱠᱮᱫᱟ ᱱᱩᱠᱩ ᱤᱭᱟᱹ ᱡᱚᱱᱛᱩ ᱡᱟᱱᱣᱟᱨ ᱠᱚᱦᱚᱸ ᱠᱚ ᱠᱟᱹᱴᱤᱡ ᱠᱚ ᱵᱮᱥᱤᱭᱮᱱᱟ ᱱᱩᱠᱩ ᱧᱮᱞ ᱚᱠᱛᱚ ᱠᱤᱱᱛᱩ ᱩᱱᱠᱩ ᱡᱚᱢ ᱞᱟᱜᱟᱜᱼᱟ ᱠᱤᱱᱛᱩ ᱞᱟᱦᱟ ᱫᱚ ᱠᱚᱢ ᱠᱷᱟᱹᱛᱤᱨ ᱡᱚᱢ ᱵᱷᱟᱞᱮᱜᱮ ᱪᱟᱞᱟᱜ ᱠᱟᱱ ᱛᱟᱠᱚ ᱛᱟᱦᱮᱸᱫ ᱱᱤᱛᱚᱜ ᱫᱚ ᱡᱚᱢ ᱵᱮᱥᱤᱭᱟᱠᱟᱱᱟᱠᱚ ᱢᱮᱱᱠᱷᱟᱱ ᱡᱚᱢ ᱵᱟᱹᱧ ᱮᱢ ᱫᱟᱲᱮ ᱟᱠᱚ ᱠᱟᱱᱟ ᱩᱱᱠᱩ ᱧᱮᱞ ᱡᱚᱛᱚᱱ ᱵᱷᱟᱜᱮ ᱴᱷᱤᱠ ᱦᱚᱸ ᱵᱟᱹᱧ ᱫᱟᱲᱮᱭᱟᱠᱚ ᱠᱟᱱᱟ ᱪᱮᱫᱟᱜ ᱥᱮ ᱵᱟᱜᱟᱱ ᱢᱟ ᱢᱟᱨᱟᱝ ᱠᱟᱱ ᱜᱮ ᱱᱩᱠᱩ ᱡᱚᱱᱛᱩ ᱦᱚᱸᱠᱚ ᱵᱮᱥᱤᱭᱟᱠᱟᱱᱟ ᱚᱱᱟ ᱠᱷᱟᱹᱛᱤᱨ ᱡᱚᱢ ᱮᱢᱚᱜ ᱟᱹᱰᱤ ᱚᱥᱩᱵᱤᱫᱷᱟ ᱦᱩᱭᱩᱜ ᱠᱟᱱᱟ ᱱᱩᱠᱩᱣᱟᱜ ᱡᱚᱢ ᱟᱹᱰᱤ ᱟᱹᱰᱤ ᱞᱟᱜᱟᱜ ᱠᱟᱱᱟ ᱢᱮᱱᱠᱷᱟᱱ ᱱᱩᱠᱩ ᱛᱤᱱᱟᱹᱜ ᱡᱚᱢᱮᱢ ᱮᱢ ᱫᱟᱲᱮ ᱟᱠᱚᱣᱟ ᱩᱱᱟᱹᱜ ᱵᱷᱟᱜᱮ ᱠᱚ ᱛᱟᱦᱮᱱᱟ ᱡᱚᱢ ᱵᱟᱝ ᱠᱷᱟᱹᱛᱤᱨ ᱱᱩᱠᱩ ᱦᱚᱸᱠᱚ ᱦᱟᱞᱞᱟᱛᱚᱜ ᱠᱟᱱᱟ ᱱᱩᱠᱩ ᱫᱤᱱᱟᱹᱢ ᱦᱤᱞᱳᱜ ᱚᱠᱟᱨᱮ ᱩᱱᱟᱹᱜ ᱡᱚᱢᱤᱧ ᱧᱟᱢ ᱫᱟᱲᱮᱭᱟᱠᱚᱣᱟ ᱚᱱᱟᱛᱮ ᱟᱹᱰᱤ ᱟᱱᱟᱴ ᱨᱤᱧ ᱯᱟᱲᱟᱣ ᱟᱠᱟᱱᱟ ᱩᱱᱠᱩ ᱥᱚᱨᱠᱟᱨ ᱠᱷᱚᱱ ᱡᱚᱫᱤ ᱥᱟᱦᱟᱡᱽᱡᱚ ᱠᱚ ᱮᱢ ᱠᱤᱧᱟᱹ ᱮᱸᱰᱮᱠᱷᱟᱱ ᱫᱚ ᱟᱹᱰᱤᱜᱮ ᱵᱷᱟᱞᱮ ᱠᱚᱜᱼᱟ